ᱱᱚᱣᱟ ᱵᱟᱠᱩᱲᱟ ᱦᱚᱱᱚᱛ

ᱡᱟᱥᱛᱤ ᱠᱟᱭᱛᱮ ᱵᱚᱞ ᱠᱷᱮᱞᱚᱴ ᱜᱮᱢᱜᱮ ᱧᱮᱞ ᱧᱟᱢᱚᱜ ᱠᱟᱱᱟ ᱡᱟᱹᱥᱛᱤ ᱠᱟᱭᱛᱮ ᱚᱱᱟ ᱵᱚᱞ ᱠᱷᱮᱞᱚᱴ ᱠᱚ ᱦᱮᱯᱨᱟᱣᱮᱫᱟ

ᱠᱩᱢᱩᱴ ᱯᱟᱦᱟᱴᱟ ᱠᱷᱚᱱ ᱢᱤᱫ ᱫᱚᱠᱟᱱᱠᱩ ᱫᱚᱦᱚᱭᱮᱫᱟ ᱚᱱᱟ ᱫᱚᱠᱟᱱ ᱠᱟᱛᱮᱫ ᱜᱤ ᱠᱤᱪᱷᱩᱜᱟᱱ ᱠᱟᱹᱣᱰᱤ ᱠᱩ ᱯᱚᱲᱛᱟᱭᱮᱫ ᱠᱟᱱᱟ